ᱦᱮᱞᱳ ᱦᱮᱸ ᱤᱧ ᱨᱚᱢᱮᱥᱤᱧ ᱞᱟᱹᱭᱮᱫᱟ ᱚᱠᱚᱭ ᱥᱳᱢᱮᱱ ᱛᱚ ᱵᱳᱞᱯᱩᱨ ᱠᱷᱚᱡ ᱤᱧ ᱞᱟᱹᱭᱮᱫᱟ ᱨᱚᱢᱮᱥ ᱦᱮᱸ ᱪᱮᱫ ᱞᱮᱠᱟ ᱢᱮᱱᱟᱢᱟ ᱟᱭᱢᱟ ᱫᱤᱱ ᱠᱷᱚᱡ ᱧᱟᱯᱟᱢ ᱵᱟᱝ ᱦᱩᱭ ᱠᱟᱱᱟ ᱦᱮᱸ ᱱᱚᱜᱼᱚ ᱱᱚᱣᱟ ᱛᱚ ᱤᱧᱟᱹᱜ ᱱᱟᱣᱟ ᱱᱟᱢᱵᱟᱨ ᱠᱟᱱ ᱛᱤᱧᱟᱹ ᱦᱮᱸ ᱯᱷᱳᱱ ᱱᱟᱢᱵᱟᱨᱤᱧ ᱞᱟᱹᱭᱟᱢ ᱠᱟᱱᱟ ᱰᱚᱵᱚᱞ ᱱᱟᱭᱤᱱ ᱛᱷᱨᱤ ᱴᱩ ᱮᱭᱤᱴ ᱯᱷᱟᱭᱤᱵ ᱯᱷᱳᱨ ᱚᱣᱟᱱ ᱮᱭᱤᱴ ᱥᱮᱵᱷᱮᱱ ᱦᱮᱸ ᱱᱤᱭᱟᱹ ᱱᱟᱢᱵᱟᱨ ᱞᱳᱰ ᱠᱟᱹᱛᱤᱧ ᱢᱮ ᱟᱨ ᱢᱤᱫᱴᱮᱡ ᱠᱟᱛᱷᱟ ᱟᱭᱢᱟ ᱫᱤᱱ ᱠᱷᱚᱡ ᱵᱟᱞᱟᱝ ᱧᱟᱯᱟᱢ ᱠᱟᱱᱟ ᱜᱟᱯᱟ ᱵᱳᱞᱯᱩᱨ ᱜᱤᱛᱟᱧᱡᱚᱞᱤ ᱥᱟᱢᱱᱮ ᱨᱮ ᱟᱴ ᱵᱟᱡᱮᱢ ᱫᱮᱠᱷᱟᱣ ᱫᱟᱲᱮᱭᱟᱜᱼᱟ ᱧᱮᱯᱮᱞ ᱠᱚᱜᱼᱟ ᱞᱟᱝ